ᱦᱮᱸ ᱪᱮᱫᱟᱜ ᱵᱟᱝ ᱛᱤᱨᱞᱟᱹ ᱠᱚ ᱪᱮᱫᱟᱜ ᱵᱟᱠᱚ ᱜᱚᱲᱚ ᱫᱟᱲᱮᱭᱟᱜᱼᱟ ᱦᱮᱸ ᱦᱟᱹᱠᱩ ᱥᱟᱵᱨᱮ ᱜᱚᱲᱚ ᱪᱮᱫᱟᱜ ᱵᱟᱭ ᱜᱚᱲᱚ ᱜᱚᱲᱚ ᱵᱟᱠᱷᱟᱱ ᱡᱮᱢᱚᱱ ᱪᱟᱞᱟᱣᱱᱟᱞᱤᱧ ᱦᱟᱠᱩ ᱥᱟᱵ ᱦᱳᱭᱛᱚ ᱤᱧ ᱫᱚ ᱟᱨᱮᱡ ᱤᱫᱟᱹᱧ ᱢᱟᱱᱮ ᱦᱚᱭᱛᱳ ᱛᱷᱟᱹᱨᱤ ᱠᱚᱛᱮ ᱠᱤᱝᱵᱟ ᱡᱟᱸᱦᱟᱱᱟᱜ ᱠᱷᱟᱯᱨᱟᱜ ᱠᱚᱛᱮ ᱟᱡᱫᱚ ᱦᱚᱭᱛᱚ ᱢᱟᱱᱮ ᱡᱟᱞᱮ ᱥᱟᱵ ᱠᱟᱫᱟ ᱡᱟᱞ ᱟᱨᱠᱤ ᱪᱷᱟᱹᱠᱤ ᱡᱟᱞ ᱥᱟᱵ ᱠᱟᱜᱼᱟᱭ ᱟᱨ ᱤᱧᱫᱚ ᱱᱚᱛᱮ ᱠᱷᱚᱱᱤᱧ ᱟᱨᱮᱡᱟ ᱟᱨᱠᱤ ᱛᱟᱦᱞᱮ ᱥᱟᱵᱽᱢᱮ ᱚᱱᱟ ᱪᱷᱟᱹᱠᱤ ᱡᱟᱞᱮ ᱥᱟᱵ ᱠᱟᱜᱼᱟ ᱚᱱᱟᱨᱤᱧ ᱟᱨᱮᱡᱟ ᱚᱱᱟᱨᱮ ᱦᱟᱹᱠᱩ ᱠᱚ ᱡᱷᱟᱹᱞᱤᱜᱼᱟ ᱟᱨᱠᱤ ᱦᱮᱸ ᱚᱱᱟ ᱢᱤᱫᱴᱟᱝ ᱵᱚᱲᱚ ᱥᱩᱵᱤᱫᱟ ᱢᱮᱱᱟᱜᱼᱟ ᱢᱟᱱᱮ ᱵᱤᱥᱮᱥ ᱠᱚᱨᱮ ᱛᱟᱦᱮᱱ ᱠᱷᱟᱱ ᱫᱚ ᱱᱟᱯᱟᱭᱚᱜᱼᱟ ᱟᱨᱠᱤ ᱟᱨ ᱱᱩᱠᱩ ᱫᱚ ᱢᱟᱱᱮ ᱰᱷᱮᱨ ᱫᱟᱜ ᱠᱚᱨᱮ ᱫᱚ ᱡᱮᱢᱚᱱ ᱥᱚᱢᱩᱫᱽᱨᱚ ᱠᱚᱨᱮ ᱩᱱᱠᱩ ᱫᱚ ᱚᱥᱩᱵᱤᱫᱷᱟ ᱜᱮᱛᱟ ᱠᱚᱣᱟ ᱪᱮᱫᱟᱜ ᱥᱮ ᱵᱟᱝᱢᱟ ᱩᱱᱠᱩ ᱯᱚᱠᱠᱷᱮ ᱫᱚ ᱢᱟᱱᱮ ᱰᱷᱮᱣ ᱠᱚ ᱡᱮᱢᱚᱱ ᱦᱤᱡᱩᱜᱼᱟ ᱛᱚ ᱩᱱᱠᱩᱣᱟᱜ ᱫᱚ ᱰᱨᱮᱹᱥ ᱦᱚᱸ ᱟᱞᱟᱫᱟ ᱛᱟᱦᱮᱱᱟ ᱮᱵᱚᱝ ᱩᱱᱠᱩ ᱩᱱᱟᱹᱜ ᱫᱚ ᱢᱟᱱᱮ ᱠᱚᱲᱟ ᱦᱚᱯᱚᱱ ᱞᱮᱠᱟᱫᱚ ᱵᱟᱠᱚ ᱦᱟᱞᱠᱟᱣᱟ ᱟᱨ ᱯᱟᱭᱨᱟᱜ ᱠᱚᱫᱚ ᱩᱱᱟᱹᱜ ᱫᱚ ᱵᱟᱠᱚ ᱜᱟᱱ ᱫᱟᱲᱮᱭᱟᱜᱼᱟ ᱥᱮ ᱚᱱᱟ ᱪᱤᱠᱟᱹ ᱢᱟᱱᱮ ᱩᱱᱠᱩ ᱠᱚᱣᱟᱜ ᱫᱚ ᱥᱚᱢᱩᱫᱽᱨᱚ ᱠᱚᱨᱮ ᱫᱚ ᱢᱟᱱᱮ ᱢᱟᱱᱮ ᱦᱟᱹᱠᱩ ᱥᱟᱵ ᱠᱚᱫᱚ ᱵᱟᱝ ᱴᱷᱤᱠᱟ ᱟᱨᱠᱤ ᱦᱩᱸ ᱡᱮᱢᱚᱱ ᱱᱟᱹᱣᱠᱟᱹ ᱨᱮ ᱟᱫᱚ ᱱᱟᱹᱣᱠᱟᱹᱛᱮ ᱥᱟᱵ ᱦᱩᱭᱩᱜᱼᱟ ᱱᱟᱹᱣᱠᱟᱹ ᱪᱮᱛᱟᱱᱨᱮ ᱫᱮᱡ ᱠᱟᱛᱮᱫ ᱛᱟᱞᱟ ᱥᱚᱢᱩᱫᱽᱨᱚ ᱨᱮ ᱱᱤᱛᱚᱜ ᱱᱟᱹᱭᱨᱮ ᱪᱟᱞᱟᱣ ᱪᱟᱞᱟᱣ ᱠᱟᱛᱮᱫ ᱦᱚᱭᱛᱚ ᱵᱟᱭᱪᱟᱱᱥ ᱦᱚᱭᱛᱚ ᱚᱱᱟ ᱱᱟᱹᱣᱠᱟᱹ ᱡᱩᱫᱤ ᱯᱟᱹᱞᱴᱤᱜᱼᱟᱥᱮ ᱢᱟᱱᱮ ᱦᱚᱭᱛᱚ ᱫᱟᱜ ᱨᱮ ᱰᱩᱵᱩᱡ ᱵᱟᱲᱟ ᱯᱟᱭᱨᱟ ᱨᱮᱱᱟᱜ ᱚᱥᱩᱵᱤᱫᱟ ᱛᱟᱦᱮᱱ ᱛᱟᱭᱟ ᱩᱱᱠᱩ ᱫᱚ ᱪᱚᱴ ᱠᱷᱚᱱ ᱯᱷᱮᱰ ᱫᱷᱟᱹᱵᱤᱡ ᱢᱟᱱᱮ ᱰᱨᱮᱹᱥ ᱠᱚ ᱠᱟᱹᱴᱤᱡ ᱛᱟᱦᱮᱱ ᱛᱟᱠᱚ ᱜᱮᱭᱟ ᱢᱟᱱᱮ ᱯᱟᱭᱨᱟ ᱠᱚᱨᱮᱫ ᱚᱥᱩᱵᱤᱫᱟᱜᱼᱟ ᱟᱨ ᱯᱟᱭᱨᱟ ᱦᱚᱸ ᱴᱷᱤᱠ ᱢᱚᱛᱚ ᱵᱟᱠᱚ ᱜᱟᱱ ᱫᱟᱲᱮᱭᱟᱜᱼᱟ ᱛᱚ ᱚᱱᱟᱛᱮ ᱩᱱᱠᱩᱣᱟᱜ ᱫᱚ ᱱᱤᱭᱟᱹ ᱠᱚᱨᱮ ᱫᱚ ᱦᱟᱹᱠᱩ ᱥᱟᱵ ᱪᱟᱞᱟᱣ ᱵᱟᱝ ᱴᱷᱤᱠ ᱛᱟᱠᱚᱣᱟ ᱟᱨᱠᱤ